ᱦᱳᱭ ᱱᱚᱣᱟ ᱟᱞᱮ ᱴᱚᱴᱷᱟᱨᱮ ᱦᱮᱸ ᱠᱷᱚᱵᱚᱨ ᱠᱚ ᱫᱤᱥᱚᱢ ᱠᱷᱚᱵᱚᱨ ᱥᱟᱜᱮᱱ ᱥᱟᱠᱟᱢ ᱠᱟᱹᱯᱩᱨ ᱢᱚᱞᱤ ᱥᱚᱸᱫᱷᱟᱭᱚᱱᱤ ᱥᱟᱶᱦᱮᱫ ᱟᱲᱟᱝ ᱵᱷᱚᱡᱽ ᱥᱟᱠᱣᱟ ᱥᱮᱛᱟᱜ ᱞᱮᱠᱟᱱᱟᱜ ᱟᱹᱰᱤ ᱞᱮᱠᱟᱱ ᱟᱭᱢᱟ ᱥᱟᱛᱟᱢ ᱠᱚ ᱩᱰᱩᱠᱚᱜ ᱠᱟᱱᱟ ᱥᱚᱫᱚᱨᱚᱜ ᱠᱟᱱᱟ ᱟᱨ ᱤᱱᱟᱹ ᱞᱮᱠᱟᱛᱮ ᱵᱷᱟᱹᱜᱤ ᱵᱷᱟᱹᱜᱤ ᱠᱷᱚᱵᱚᱨ ᱠᱚ ᱯᱟᱥᱱᱟᱜ ᱠᱟᱱᱟ ᱧᱟᱢᱚᱜ ᱠᱟᱱᱟ ᱧᱟᱢ ᱮᱫᱟᱞᱮ ᱵᱟᱰᱟᱭ ᱮᱫᱟ ᱠᱚ ᱫᱤᱥᱚᱢ ᱦᱚᱲ ᱠᱚ ᱟᱨ ᱱᱤᱛᱚᱜ ᱟᱜ ᱥᱳᱥᱟᱞ ᱥᱟᱶᱛᱟ ᱟᱹᱨᱤ ᱪᱮᱱᱮᱞ ᱞᱮᱠᱟᱛᱮ ᱤᱭᱩᱴᱩᱵᱽ ᱢᱮᱱᱟᱭᱟ ᱟᱨ ᱥᱟᱶᱛᱟ ᱠᱷᱚᱵᱚᱨᱤᱭᱟᱹ ᱞᱮᱠᱟᱛᱮ ᱠᱟᱹᱢᱤ ᱠᱟᱱᱟᱭ ᱤᱭᱩᱴᱩᱵᱽ ᱯᱷᱮᱹᱥᱵᱩᱠ ᱴᱩᱭᱴᱟᱨ ᱠᱚ ᱱᱤᱛᱚᱜᱟᱜ ᱡᱩᱜᱽ ᱨᱮ ᱨᱮᱰᱤᱭᱳ ᱠᱚ ᱴᱮᱞᱤᱵᱷᱤᱡᱚᱱ ᱠᱚ ᱚᱱᱟ ᱠᱚᱛᱮ ᱠᱷᱚᱵᱚᱨ ᱠᱚ ᱧᱟᱢᱚᱜ ᱠᱟᱱᱟ ᱟᱨ ᱩᱲᱤᱭᱟ ᱥᱚᱢᱵᱟᱫᱽ ᱠᱚ ᱩᱰᱩᱠᱚᱜ ᱠᱟᱱᱟ ᱫᱷᱚᱨᱤ ᱛᱤᱨᱤ ᱠᱚ ᱟᱹᱰᱤᱜᱟᱱ ᱚᱱᱠᱟᱜᱮ ᱩᱰᱩᱠᱚᱜ ᱠᱟᱱᱟ ᱥᱮᱛᱟᱜ ᱠᱚ ᱟᱨ ᱥᱚᱧᱫᱷᱟ ᱠᱚ ᱩᱰᱩᱠᱚᱜ ᱠᱟᱱᱟ ᱵᱷᱟᱹᱜᱤ ᱵᱷᱟᱹᱜᱤ ᱠᱷᱚᱵᱚᱨ ᱫᱤᱱᱟᱹᱢ ᱫᱤᱱ ᱜᱮ ᱧᱟᱢᱚᱜ ᱠᱟᱱᱟ ᱚᱱᱟ ᱞᱮᱠᱟᱛᱮ ᱫᱮᱥ ᱫᱤᱥᱚᱢ ᱨᱮᱭᱟᱜ ᱠᱷᱚᱵᱚᱨ ᱠᱚᱫᱚ ᱵᱷᱟᱹᱜᱤ ᱜᱮ ᱵᱟᱲᱟᱭᱚᱜ ᱠᱟᱱᱟ ᱟᱨ ᱵᱟᱹᱲᱛᱤ ᱫᱚ ᱱᱤᱛᱚᱜ ᱢᱳᱵᱟᱭᱤᱞ ᱯᱷᱳᱱ ᱛᱮ ᱫᱤᱥᱚᱢ ᱨᱮᱭᱟᱜ ᱫᱩᱱᱤᱭᱟᱹ ᱨᱮᱭᱟᱜ ᱠᱷᱚᱵᱚᱨ ᱠᱚ ᱟᱹᱰᱤ ᱵᱷᱟᱹᱜᱤ ᱜᱮ ᱧᱮᱞᱚᱜ ᱠᱟᱱᱟ ᱡᱟᱦᱟᱸ ᱵᱟᱝ ᱧᱮᱞᱟᱜ ᱠᱚ ᱧᱮᱞᱚᱜ ᱠᱟᱱᱟ ᱵᱟᱝ ᱵᱟᱰᱟᱭᱟᱜ ᱠᱚ ᱵᱟᱰᱟᱭᱚᱜ ᱠᱟᱱᱟ